ᱤᱧ ᱫᱚ ᱮᱠᱩᱥ ᱠᱚᱹᱧ ᱧᱮᱞ ᱟᱠᱟᱫ ᱜᱮᱭᱟ ᱚᱱᱟ ᱫᱚ ᱤᱧᱟᱹᱜ ᱴᱚᱴᱷᱟ ᱨᱮᱜᱮ ᱢᱮᱱᱟᱜ ᱟᱠᱟᱫᱟ ᱢᱮᱱ ᱫᱚ ᱱᱚᱣᱟ ᱵᱟᱸᱠᱩᱲᱟ ᱡᱮᱞᱟ ᱨᱮ ᱰᱚᱠᱨᱟ ᱥᱤᱞᱯᱚ ᱡᱟ ᱫᱚ ᱦᱩᱭᱩᱜ ᱠᱟᱱᱟ ᱱᱚᱣᱟ ᱵᱟᱸᱠᱩᱲᱟ ᱨᱮ ᱵᱤᱠᱠᱷᱟᱛᱚ ᱟᱨ ᱚᱱᱟ ᱰᱚᱠᱨᱟᱥᱤᱞᱯᱚ ᱨᱮᱫᱚ ᱡᱟᱦᱟᱱᱟᱜ ᱡᱤᱱᱤᱥ ᱠᱚ ᱛᱮᱭᱟᱨᱟ ᱢᱮᱱ ᱫᱚ ᱢᱩᱨᱛᱤ ᱠᱚ ᱥᱮ ᱛᱷᱟᱹᱨᱤ ᱵᱟᱹᱴᱤ ᱠᱚ ᱥᱮ ᱟᱨᱦᱚᱸ ᱟᱭᱢᱟ ᱞᱮᱠᱟᱱᱟᱜ ᱡᱟᱦᱟᱸ ᱫᱩᱨᱤᱵᱽ ᱠᱚᱠᱚ ᱛᱮᱭᱟᱨᱟ ᱚᱱᱟ ᱠᱚᱫᱚ ᱵᱤᱥᱮᱥᱠᱟᱭ ᱛᱮ ᱯᱤᱛᱚᱞ ᱛᱮᱠᱚ ᱛᱮᱭᱟᱨ ᱜᱮᱭᱟ ᱟᱨᱦᱚᱸ ᱢᱮᱱᱟᱜ ᱟᱠᱟᱫᱟ ᱵᱤᱥᱱᱩᱯᱩᱨ ᱨᱮ ᱵᱤᱥᱱᱩᱯᱩᱨ ᱨᱮ ᱡᱟᱦᱟᱸ ᱡᱤᱱᱤᱥ ᱠᱚᱠᱚ ᱛᱮᱭᱟᱨᱟ ᱢᱮᱱ ᱫᱚ ᱢᱩᱨᱛᱤ ᱥᱮ ᱚᱱᱟ ᱢᱚᱱᱫᱤᱨ ᱠᱚ ᱥᱟᱱᱟᱢ ᱞᱮᱠᱟᱱᱟᱜ ᱡᱤᱱᱤᱥ ᱜᱮ ᱚᱸᱰᱮ ᱫᱚ ᱯᱳᱲᱟ ᱢᱟᱴᱤ ᱛᱮᱠᱚ ᱛᱮᱭᱟᱨ ᱜᱮᱭᱟ